ᱤᱧ ᱤᱧᱨᱮᱱ ᱯᱮᱲᱟ ᱠᱚ ᱚᱱᱠᱟᱱ ᱥᱟᱸᱜᱮ ᱴᱷᱟᱶ ᱤᱫᱤᱧ ᱠᱷᱚᱡᱚᱜ ᱠᱟᱱᱟ ᱚᱱᱠᱟᱱᱟᱜ ᱫᱚ ᱦᱩᱭᱩᱜ ᱠᱟᱱᱟ ᱟᱹᱫᱤᱱᱟ ᱯᱷᱚᱨᱮᱥᱴ ᱡᱟᱦᱟᱸ ᱫᱚ ᱢᱟᱞᱫᱟ ᱰᱤᱥᱴᱤᱠ ᱜᱟᱡᱚᱞ ᱵᱞᱚᱠ ᱨᱮ ᱢᱮᱱᱟᱜᱼᱟ ᱟᱨ ᱚᱸᱰᱮ ᱦᱚᱸ ᱟᱹᱫᱤᱱᱟ ᱜᱟᱲ ᱵᱚᱞᱮ ᱢᱤᱫᱴᱮᱱ ᱡᱟᱭᱜᱟ ᱢᱮᱱᱟᱜᱼᱟ

ᱚᱱᱠᱟᱱ ᱡᱟᱭᱜᱟ ᱢᱮᱱᱟᱜᱼᱟ ᱟᱫᱚ ᱤᱧ ᱫᱚᱧ ᱠᱷᱚᱡᱚᱜᱼᱟ ᱤᱧ ᱨᱮᱱ ᱯᱮᱲᱟ ᱚᱱᱟᱠᱚ ᱥᱟᱸᱜᱷᱟᱨ ᱴᱷᱟᱶ ᱤᱧ ᱤᱫᱤ ᱠᱚᱣᱟ ᱢᱤᱫ ᱥᱚᱢᱚᱭ